ᱦᱩᱸ ᱦᱮᱞᱳ ᱦᱩᱸ ᱦᱮᱸ ᱢᱩᱠᱩᱴᱢᱩᱱᱤᱯᱩᱨ ᱧᱮᱧᱮᱞᱤᱧ ᱥᱮᱱ ᱟᱠᱟᱱᱟ ᱱᱚᱸᱰᱮ ᱢᱩᱠᱩᱴ ᱢᱩᱱᱤᱯᱩᱨ ᱰᱮᱢ ᱨᱮ ᱧᱮᱞ ᱠᱟᱛᱮᱫ ᱟᱹᱰᱤᱼᱟᱹᱰᱤ ᱨᱟᱹᱥᱠᱟᱹᱧ ᱟᱹᱭᱠᱟᱹᱣ ᱠᱮᱫᱟ ᱪᱮᱫᱟᱜ ᱥᱮ ᱱᱚᱸᱰᱮ ᱡᱟᱦᱟᱸ ᱠᱟᱺᱥᱟᱹᱭ ᱟᱨ ᱠᱩᱶᱟᱹᱨᱤ ᱰᱮᱢ ᱛᱚᱞ ᱠᱟᱛᱮᱫ ᱡᱟᱦᱟᱸ ᱢᱤᱫᱴᱮᱱ ᱡᱚᱞᱟᱠᱟᱨ ᱠᱚ ᱢᱟᱱᱮ ᱛᱮᱭᱟᱨ ᱟᱠᱟᱫᱟ ᱱᱚᱶᱟ ᱫᱚ ᱟᱹᱰᱤ ᱜᱮ ᱧᱮᱞ ᱡᱚᱝ ᱞᱮᱠᱟᱱᱟᱜ ᱟᱹᱰᱤ ᱢᱟᱨᱟᱝ ᱦᱮᱸ ᱚᱱᱟ ᱥᱟᱶᱛᱮ ᱡᱟᱦᱟᱸ ᱱᱚᱶᱟ ᱰᱮᱢ ᱨᱮᱭᱟᱜ ᱮᱸ ᱛᱚᱞ ᱮᱸ ᱛᱚᱞ ᱥᱚᱲᱚᱠ ᱨᱮ ᱡᱟᱦᱟᱸ ᱢᱤᱫᱴᱮᱱ ᱯᱟᱨᱠ ᱠᱚᱠᱚ ᱛᱮᱭᱟᱨ ᱟᱠᱟᱫᱟ ᱮᱸ ᱚᱱᱟ ᱦᱚᱸ ᱟᱹᱰᱤ ᱧᱮᱞ ᱡᱚᱝ ᱟᱹᱰᱤ ᱢᱚᱸᱡᱽ ᱟᱹᱰᱤ ᱪᱮᱨᱦᱟ ᱢᱤᱫᱴᱮᱱ ᱵᱟᱜᱟᱱ ᱠᱚ ᱵᱮᱱᱟᱣ ᱟᱠᱟᱫᱟ ᱫᱟᱨᱮ ᱱᱟᱱᱟᱼᱦᱩᱱᱟᱹᱨ ᱵᱟᱦᱟ ᱫᱟᱨᱮ ᱱᱟᱱᱟᱼᱦᱩᱱᱟᱹᱨ ᱫᱟᱨᱮ ᱮᱸᱜ ᱟᱭᱢᱟ ᱞᱮᱠᱟᱱ ᱨᱮᱱᱟᱜ ᱠᱚ ᱵᱮᱱᱟᱣ ᱟᱠᱟᱫᱟ ᱚᱱᱟ ᱦᱚᱛᱮᱡ ᱛᱮ ᱮᱸᱜ ᱟᱹᱰᱤ ᱜᱮ ᱢᱚᱸᱡᱤᱧ ᱵᱩᱡᱷᱟᱹᱣ ᱠᱮᱫᱟ ᱤᱧ ᱫᱚ ᱱᱚᱶᱟ ᱜᱤᱧ ᱢᱮᱛᱟ ᱠᱚᱣᱟ ᱡᱮ ᱡᱟᱦᱟᱸᱭ ᱠᱚ ᱵᱟᱝᱠᱚ ᱦᱮᱡ ᱟᱠᱟᱱᱟ ᱱᱚᱸᱰᱮ ᱢᱩᱠᱩᱴᱢᱩᱱᱤᱯᱩᱨ ᱧᱮᱧᱮᱞ ᱩᱱᱠᱩ ᱫᱚ ᱢᱟᱱᱮ ᱦᱤᱡᱩᱜ ᱫᱚ ᱟᱹᱰᱤ ᱜᱮ ᱞᱟᱹᱠᱛᱤᱭᱟ ᱪᱮᱫᱟᱜ ᱥᱮ ᱱᱚᱶᱟ ᱢᱩᱠᱩᱴᱢᱩᱱᱤᱯᱩᱨ ᱨᱮ ᱟᱭᱢᱟ ᱞᱮᱠᱟᱱ ᱧᱮᱞ ᱡᱟᱭᱜᱟ ᱢᱮᱱᱟᱜᱼᱟ ᱮᱸᱜ ᱡᱟᱦᱟᱸᱛᱮ ᱢᱟᱱᱮ ᱟᱠᱚ ᱮᱸᱜ ᱢᱚᱱᱮᱨᱮ ᱟᱹᱰᱤ ᱨᱟᱹᱥᱠᱟᱹ ᱠᱚ ᱵᱩᱡᱷᱟᱹᱣᱟ ᱚᱱᱟᱜᱤᱧ ᱢᱮᱛᱟ ᱠᱚᱣᱟ ᱦᱮᱸ ᱪᱮᱫᱟᱜ ᱵᱟᱝ ᱮᱠᱫᱚ ᱞᱟᱹᱭ ᱜᱟᱱᱚᱜᱼᱟ ᱪᱮᱫᱟᱜ ᱥᱮ ᱱᱚᱸᱰᱮ ᱵᱟᱨᱦᱮ ᱠᱷᱚᱱ ᱡᱟᱦᱟᱸᱭ ᱱᱚᱸᱰᱮ ᱧᱮᱧᱮᱞᱮᱢ ᱦᱮᱡ ᱦᱤᱡᱩᱜᱼᱟᱢ ᱚᱱᱟ ᱦᱚᱸ ᱟᱹᱰᱤ ᱱᱟᱯᱟᱭ ᱛᱟᱦᱮᱸᱱ ᱴᱷᱟᱶ ᱡᱚᱢᱟᱜ ᱨᱮᱭᱟᱜ ᱵᱮᱵᱚᱥᱛᱷᱟ ᱛᱟᱦᱮᱸᱱᱟ ᱥᱟᱶᱛᱮ ᱧᱮᱞᱡᱚᱝ ᱨᱮᱭᱟᱜ ᱟᱭᱢᱟ ᱞᱮᱠᱟᱱ ᱪᱤᱛᱟᱹᱨ ᱠᱚ ᱢᱮᱱᱟᱜᱼᱟ ᱟᱨ ᱱᱚᱸᱰᱮᱱᱟᱜ ᱡᱟᱦᱟᱸ ᱮᱸᱜ ᱥᱚᱲᱚᱠ ᱚᱱᱟ ᱦᱚᱸ ᱟᱹᱰᱤ ᱢᱚᱸᱡᱽ ᱮᱸᱜ ᱞᱮᱸᱡᱮᱨ ᱟᱹᱰᱤ ᱪᱮᱨᱦᱟ ᱵᱟᱱᱟᱨ ᱥᱟᱭᱤᱰ ᱛᱮ ᱥᱟᱯᱷᱟ ᱢᱚᱸᱡᱽ ᱪᱤᱸᱠᱟᱹᱬ ᱜᱮᱭᱟ ᱮᱸ ᱥᱟᱶᱛᱮ ᱡᱟᱦᱟᱸ ᱱᱚᱸᱰᱮᱱᱟᱜ ᱧᱮᱞ ᱛᱮᱱᱟᱜ ᱟᱭᱢᱟ ᱦᱚᱲ ᱱᱚᱸᱰᱮ ᱡᱮᱠᱚ ᱦᱤᱡᱩᱜᱼᱟ ᱟᱭᱢᱟᱼᱟᱭᱢᱟ ᱴᱷᱟᱶ ᱨᱮᱱ ᱦᱚᱲ ᱱᱚᱸᱰᱮᱢ ᱧᱟᱯᱟᱢᱟ ᱦᱮᱸ ᱚᱱᱟᱞᱮᱟᱛᱮ ᱟᱹᱰᱤ ᱜᱮ ᱱᱟᱯᱟᱭᱟ ᱦᱮᱸ ᱡᱚᱦᱟᱨ ᱜᱮ